ᱤᱧ ᱫᱚ ᱤᱧᱨᱮᱱ ᱡᱤᱵᱽᱡᱤᱭᱟᱹᱞᱤ ᱠᱚ ᱥᱟᱶ ᱟᱹᱰᱤ ᱥᱩᱞᱩᱠ ᱥᱟᱹᱜᱟᱹᱭ ᱢᱮᱱᱟᱜᱼᱟ ᱥᱮᱵᱟᱝ ᱟᱹᱰᱤ ᱫᱩᱞᱟᱹᱲ ᱥᱟᱹᱜᱟᱹᱭ ᱢᱮᱱᱟᱜᱼᱟ ᱟᱨ ᱤᱧᱫᱚ ᱩᱱᱠᱩ ᱟᱹᱰᱤᱠᱚ ᱠᱩᱥᱤᱭᱟᱹᱧᱟᱹ ᱡᱟᱦᱟᱥᱮᱫ ᱠᱷᱚᱱ ᱜᱤᱧ ᱦᱤᱡᱩᱜᱼᱟ ᱩᱱᱠᱩ ᱤᱧ ᱤᱧᱟᱹᱜ ᱡᱟᱸᱜᱟ ᱯᱷᱮᱰ ᱨᱮᱠᱚ ᱜᱷᱚᱭᱞᱮ ᱵᱟᱲᱟᱜᱼᱟ ᱟᱨ ᱤᱧ ᱩᱱᱠᱩ ᱵᱟᱝ ᱫᱟᱞ ᱠᱟᱛᱮᱱ ᱤᱧ ᱠᱚ ᱤᱧ ᱩᱱᱠᱩ ᱥᱟᱞᱟᱜ ᱤᱧ ᱠᱷᱮᱞᱟ ᱥᱮ ᱟᱠᱚ ᱦᱚᱸ ᱤᱧ ᱠᱚ ᱠᱷᱮᱞᱮᱧᱟᱹ ᱟᱨ ᱤᱧ ᱚᱱᱠᱟᱱ ᱱᱟᱯᱟᱭ ᱪᱮᱦᱨᱟ ᱢᱤᱴᱤᱡ ᱧᱩᱛᱩᱢᱤᱧ ᱫᱚᱦᱚᱠᱟᱫ ᱛᱟᱠᱚᱣᱟ ᱥᱚᱱᱟ ᱥᱮ ᱨᱩᱯᱟᱹ ᱚᱱᱠᱟᱜᱮ ᱟᱹᱰᱤ ᱱᱟᱯᱟᱭ ᱱᱟᱯᱟᱭ ᱧᱩᱛᱩᱢ ᱪᱮ ᱥᱟᱹᱜᱟᱹᱭ ᱠᱚ ᱛᱟᱞᱮ ᱛᱟᱦᱮᱱᱟ ᱩᱱᱠᱩ ᱤᱧ ᱵᱟᱝᱠᱚ ᱧᱮᱞᱤᱧ ᱠᱷᱟᱱ ᱢᱚᱱᱮ ᱡᱤᱣᱤ ᱠᱚ ᱠᱩᱥᱤ ᱨᱮᱜᱮ ᱵᱟᱝ ᱯᱟᱞᱮᱡ ᱠᱚ ᱛᱟᱦᱮᱱᱟ ᱪᱮᱫᱟᱜ ᱥᱮ ᱤᱧ ᱦᱮᱡ ᱞᱮᱱᱠᱷᱟᱱ ᱫᱟᱭᱟ ᱜᱮᱠᱚ ᱨᱟᱜ ᱦᱚᱢᱚᱨ ᱜᱚᱫ ᱟᱹᱧᱟᱹ ᱤᱧᱦᱚᱸ ᱠᱟᱹᱴᱤᱡ ᱪᱤᱱᱛᱟᱹ ᱫᱷᱟᱨᱟᱜᱮᱧ ᱵᱩᱡᱷᱟᱹᱣ ᱜᱚᱫᱟ ᱟᱫᱚ ᱚᱱᱠᱟᱜᱮ ᱟᱨᱦᱚᱸ ᱢᱮᱨᱚᱢ ᱠᱚ ᱡᱟᱦᱟᱸ ᱞᱮᱠᱟ ᱥᱮ ᱡᱟᱦᱟᱸ ᱞᱮᱠᱟ ᱯᱩᱥᱤ ᱠᱚ ᱟᱨᱦᱚᱸ ᱯᱩᱥᱤ ᱡᱟᱦᱟᱸ ᱞᱮᱠᱟ ᱯᱩᱥᱤ ᱥᱟᱞᱟᱜ ᱦᱚᱸ ᱢᱤᱫᱴᱤᱡ ᱫᱩᱞᱟᱹᱲ ᱥᱟᱹᱜᱟᱹᱭ ᱢᱮᱱᱟᱜᱼᱟ ᱯᱩᱥᱤ ᱠᱚ ᱪᱮᱫ ᱞᱮᱠᱟ ᱫᱟᱠᱟ ᱡᱚᱢ ᱡᱷᱚᱡ ᱢᱮᱭᱳᱣ ᱢᱮᱭᱳᱣ ᱨᱟᱜ ᱜᱚᱫᱟ ᱠᱚ ᱫᱟᱭᱟᱜᱮ ᱟᱫᱚ ᱴᱷᱤᱠᱟᱹ ᱜᱚᱫᱟ ᱠᱚ ᱤᱧᱤᱧ ᱡᱚᱴᱟᱣ ᱛᱟᱹᱧ ᱱᱤᱛᱚᱜ ᱫᱚ ᱫᱟᱠᱟᱭ ᱡᱚᱢᱟ ᱮᱱᱠᱷᱟᱱ ᱤᱧᱦᱚᱸ ᱩᱱᱤ ᱥᱟᱞᱟᱜ ᱫᱩᱞᱟᱹᱲ ᱥᱟᱹᱜᱟᱹᱭ ᱛᱟᱦᱮᱱ ᱠᱷᱟᱱ ᱤᱧ ᱦᱚᱸ ᱩᱱᱤ ᱫᱟᱠᱟ ᱠᱚᱸᱧ ᱰᱩᱸᱵᱩᱜ ᱜᱚᱫ ᱟᱭᱟ ᱨᱟᱜ ᱜᱚᱫᱟᱭ ᱦᱮᱡ ᱜᱚᱫᱚᱜ ᱟᱭ ᱟᱰᱤ ᱚᱱᱠᱟᱜᱮ ᱟᱹᱰᱤ ᱱᱟᱚᱯᱟᱭ ᱴᱷᱤᱠᱟᱹ ᱜᱚᱫᱟ ᱠᱤ ᱤᱧᱤᱧ ᱫᱩᱞᱟᱹᱲ ᱜᱟᱛᱮ ᱛᱟᱹᱧ ᱛᱚ ᱫᱟᱠᱟᱭ ᱡᱚᱢᱮᱜᱼᱟ ᱤᱧ ᱫᱚ ᱚᱸᱰᱮᱧ ᱥᱮᱱᱚᱜᱼᱟ ᱟᱨ ᱤᱧᱟᱹᱝ ᱫᱟᱠᱟ ᱢᱤᱫᱞᱟᱰᱩ ᱮᱢᱟᱛᱮᱱ ᱛᱤ ᱠᱚᱨᱮ ᱡᱟᱸᱜᱟ ᱠᱚᱨᱮ ᱜᱷᱚᱭᱞᱮ ᱵᱟᱲᱟ ᱜᱚᱫᱚᱜ ᱟᱭ ᱟᱨ ᱤᱧᱦᱚᱸ ᱩᱱᱤ ᱠᱟᱴᱤᱡ ᱛᱤᱛᱮ ᱠᱟᱹᱴᱤᱡ ᱤᱧ ᱢᱟᱹᱞᱤᱥ ᱜᱚᱫᱮᱭᱟ ᱟᱨᱦᱚᱸ ᱚᱱᱠᱟᱜᱮ ᱟᱰᱤ ᱟᱭᱢᱟ ᱞᱮᱠᱟᱱ ᱡᱤᱵᱽᱡᱤᱭᱟᱹᱞᱤ ᱠᱚᱣᱟᱜ ᱥᱟᱶ ᱡᱚᱯᱲᱟᱣ ᱛᱟᱦᱮᱱᱟ